ᱮᱱᱮᱡ ᱥᱮᱨᱮᱧ ᱤᱧ ᱢᱟᱱᱮ ᱡᱚᱱᱢᱚ ᱠᱷᱚᱱ ᱢᱟᱱᱮ ᱫᱚᱥ ᱵᱟᱨᱚ ᱥᱟᱞ ᱤᱧ ᱦᱩᱭᱮᱱᱟ

ᱵᱟᱰᱟᱭ ᱠᱮᱫᱟᱹᱧ ᱡᱮ ᱢᱟᱱᱮ ᱟᱵᱚ ᱥᱟᱱᱛᱟᱲ ᱥᱚᱢᱟᱡᱽ ᱨᱮ ᱮᱱᱮᱡ ᱥᱮᱨᱮᱧ ᱢᱮᱱᱟᱜᱼᱟ ᱢᱮᱱᱛᱮ ᱛᱚ ᱮᱱᱮᱡ ᱥᱮᱨᱮᱧ ᱢᱮᱱᱟᱜᱼᱟ ᱛᱚ ᱩᱱᱠᱤᱱ ᱥᱚᱸᱜᱮ ᱛᱮ ᱤᱧ ᱦᱚᱸ ᱮᱱᱮᱡ ᱥᱮᱨᱮᱧ ᱤᱧ ᱪᱟᱞᱟᱜ ᱛᱟᱦᱮᱱ ᱛᱚ ᱤᱱᱟᱹ ᱥᱚᱢᱚᱭ ᱨᱮ ᱤᱧᱟᱹᱜ ᱨᱟᱹᱥᱠᱟᱹ ᱫᱚ ᱵᱟᱝ ᱛᱟᱦᱮᱸ ᱠᱟᱱᱟ ᱮᱱ ᱨᱮᱦᱚᱸ ᱜᱮ ᱟᱫᱚ ᱜᱚ ᱵᱟᱵᱟ ᱛᱟᱠᱤᱱ ᱥᱟᱞᱟᱜ ᱥᱮᱱ ᱠᱟᱛᱮᱫ ᱟᱫᱚ ᱠᱩᱞᱤ ᱠᱤᱱᱟᱹᱧ ᱮ ᱵᱟ ᱪᱮᱫ ᱞᱟᱹᱜᱤᱫ ᱱᱚᱣᱟ ᱫᱚᱯᱮ ᱮᱱᱮᱡ ᱠᱟᱱᱟ ᱛᱚ ᱩᱱᱠᱤᱱ ᱠᱤᱱ ᱢᱮᱱᱟ ᱵᱟᱝᱭᱟ ᱟᱵᱚᱣᱟᱜ ᱥᱟᱱᱛᱟᱲ ᱥᱚᱢᱟᱡᱽ ᱨᱮᱭᱟᱜ ᱫᱚ ᱫᱚᱝ ᱦᱩᱭᱮᱱᱟ ᱞᱟᱜᱽᱬᱮ ᱦᱩᱭᱮᱱᱟ ᱵᱟᱦᱟ ᱦᱩᱭᱮᱱᱟ ᱥᱚᱦᱨᱟᱭ ᱦᱩᱭᱮᱱᱟ ᱛᱚ ᱩᱱ ᱥᱚᱢᱚᱭ ᱠᱷᱚᱱ ᱜᱮ ᱤᱧᱟᱹᱜ ᱮᱱᱮᱡ ᱥᱮᱨᱮᱧ ᱨᱮᱭᱟᱜ ᱢᱟᱱᱮ ᱨᱟᱹᱥᱠᱟᱹ ᱦᱮᱡ ᱮᱱᱟ ᱡᱮ ᱢᱟᱱᱮ ᱟᱵᱚᱣᱟᱜ ᱥᱟᱱᱛᱟᱲ ᱥᱚᱢᱟᱡᱽ ᱨᱮᱭᱟᱜ ᱠᱷᱮᱨᱣᱟᱲ ᱨᱮᱭᱟᱜ ᱢᱟᱱᱮ ᱱᱚᱣᱟ ᱢᱤᱫᱴᱟᱝ ᱮᱱᱮᱡ ᱥᱮᱨᱮᱧ ᱛᱟᱵᱚᱱ ᱞᱟᱜᱟᱣ ᱟᱠᱟᱱᱟ ᱛᱚ ᱩᱱ ᱥᱚᱢᱚᱭ ᱠᱷᱚᱱ ᱜᱮ ᱮᱱᱮᱡ ᱥᱮᱨᱮᱧ ᱛᱟᱭᱚᱢ ᱫᱚᱝ ᱞᱟᱜᱽᱬᱮ ᱵᱟᱦᱟ ᱥᱚᱦᱨᱟᱭ ᱥᱟᱱᱟᱢᱟᱜ ᱮᱱᱮᱡ ᱨᱮ ᱛᱷᱚᱲᱟ ᱛᱷᱚᱲᱟ ᱠᱟᱛᱮᱫ ᱢᱮᱥᱟ ᱤᱫᱤ ᱠᱟᱛᱮᱫ ᱟᱫᱚ ᱥᱟᱱᱟᱢᱟᱜ ᱤᱧ ᱪᱮᱫ ᱵᱟᱲᱟ ᱠᱮᱜᱼᱟ ᱩᱥᱠᱮ ᱵᱟᱫ ᱱᱤᱛᱚᱜ ᱩᱢᱮᱨ ᱠᱚᱢᱟ ᱦᱩᱭ ᱮᱱᱟ ᱮᱱ ᱨᱮᱦᱚᱸ ᱜᱮ ᱱᱤᱛᱚᱜ ᱮᱱᱮᱡ ᱥᱮᱨᱮᱧ ᱨᱮ ᱩᱱᱟᱹᱜ ᱨᱟᱹᱥᱠᱟᱹ ᱢᱤᱱᱟᱹᱧᱟ ᱱᱤᱛᱚᱜ ᱦᱚᱸ ᱮᱱᱮᱡ ᱥᱮᱨᱮᱧ ᱥᱮᱨᱮᱧ ᱦᱚᱧ ᱵᱟᱲᱟᱭᱟ ᱥᱟᱱᱟᱢᱟᱜ ᱜᱤᱧ ᱵᱟᱰᱟᱭ ᱜᱮᱭᱟ ᱛᱚ ᱜᱤᱫᱟᱹᱨ ᱯᱤᱫᱟᱹᱨ ᱠᱚ ᱥᱤᱠᱷᱟᱹᱣ ᱯᱟᱲᱦᱟᱣ ᱠᱚᱣᱟᱹᱧ ᱡᱮ ᱢᱟᱱᱮ ᱟᱵᱚᱣᱟᱜ ᱥᱚᱢᱟᱡᱽ ᱨᱮᱭᱟᱜ ᱫᱚ ᱛᱩᱢᱫᱟᱜ ᱦᱚᱸ ᱢᱮᱱᱟᱜᱼᱟ ᱴᱟᱢᱟᱠ ᱦᱚᱸ ᱢᱮᱱᱟᱜᱼᱟ ᱪᱚᱲᱪᱚᱲᱤ ᱢᱮᱱᱟᱜᱼᱟ ᱥᱟᱱᱟᱢᱟᱜ ᱜᱮ ᱱᱤᱛᱚᱜ ᱚᱲᱟᱜ ᱨᱮ ᱢᱟᱱᱮ ᱟᱠᱷᱲᱟ ᱨᱮ ᱢᱮᱱᱟᱜ ᱜᱮᱛᱟ ᱞᱮᱭᱟ ᱟᱨ ᱮᱱᱮᱡ ᱥᱮᱨᱮᱧ ᱦᱩᱭᱩᱜ ᱠᱷᱟᱱ ᱜᱤᱫᱟᱹᱨ ᱯᱤᱫᱟᱹᱨ ᱠᱚᱧ ᱞᱟᱹᱭᱟᱠᱚᱣᱟ ᱮᱭᱟ ᱱᱚᱣᱟ ᱫᱚ ᱵᱟᱵᱚ ᱵᱟᱹᱜᱤᱭᱟ ᱟᱨ ᱚᱱᱠᱟ ᱠᱟᱛᱮᱫ ᱱᱤᱛᱚᱜ ᱢᱮᱱᱟᱜ ᱟᱠᱟᱫ ᱞᱮᱜᱮᱭᱟ ᱤᱱᱟᱹᱜ ᱢᱮᱱ ᱠᱟᱛᱮᱧ ᱢᱩᱪᱟᱹᱫᱮᱜᱼᱟ